ᱤᱧ ᱢᱤᱫᱴᱟᱝ ᱠᱤᱪᱷᱤᱫᱤᱱ ᱞᱟᱦᱟᱨᱮ ᱢᱤᱫᱴᱟᱝ ᱮᱥᱤᱧ ᱠᱤᱨᱤᱧ ᱞᱟᱜᱼᱟ ᱟᱹᱰᱤᱫᱟᱢᱛᱮ ᱮᱥᱤᱧ ᱠᱤᱨᱤᱧ ᱠᱮᱜᱼᱟ ᱢᱮᱱᱠᱷᱟᱱ ᱚᱱᱟ ᱮᱥᱤ ᱢᱟᱲᱟᱝ ᱫᱚ ᱠᱤᱪᱷᱫᱤᱱ ᱫᱚ ᱟᱹᱰᱤ ᱪᱮᱨᱦᱟ ᱪᱟᱹᱞᱩ ᱞᱮᱱᱟ ᱟᱹᱰᱤ ᱪᱮᱨᱦᱟ ᱚᱲᱟᱜ ᱠᱚ ᱨᱮᱭᱟᱲᱜᱮ ᱫᱚᱦᱚ ᱞᱟᱜ ᱟᱭ ᱢᱮᱱᱠᱷᱟᱱ ᱪᱮᱫ ᱪᱚ ᱪᱮᱠᱟᱭᱮᱱᱟ ᱱᱤᱛᱚᱝ ᱚᱱᱟ ᱮᱥᱤ ᱵᱟᱭ ᱠᱟᱹᱢᱤ ᱠᱟᱱᱟ ᱨᱮᱭᱟᱲ ᱦᱚᱸ ᱵᱟᱭ ᱨᱮᱭᱟᱲᱚᱜ ᱠᱟᱱᱟ ᱚᱲᱟᱜ ᱟᱨ ᱪᱟᱹᱞᱩᱦᱚᱸ ᱚᱱᱠᱟ ᱵᱟᱭ ᱪᱟᱹᱞᱩᱜ ᱠᱟᱱᱟ ᱚᱱᱟᱨᱮᱱᱟᱝ ᱱᱤᱛᱚᱜ

ᱠᱚᱥᱴᱚ ᱠᱟᱱᱟ